ᱟᱞᱮ ᱚᱲᱟᱜ ᱥᱩᱨ ᱨᱮ ᱢᱤᱫᱴᱟᱱ ᱵᱟᱲᱜᱮ ᱢᱮᱱᱟᱜ ᱠᱟᱫᱟ ᱚᱱᱟ ᱵᱟᱲᱜᱮᱨᱮ ᱫᱟᱨᱮ ᱠᱚ ᱢᱮᱱᱟᱜᱼᱟ ᱚᱸᱰᱮ ᱫᱚᱢᱮᱜᱟᱱ ᱪᱮᱬᱮ ᱠᱚ ᱦᱤᱡᱩᱜᱼᱟ ᱚᱠᱚᱭ ᱠᱚᱫᱚ ᱫᱟᱜ ᱪᱮᱬᱮ ᱚᱠᱟ ᱨᱮᱫᱚ ᱯᱚᱛᱟᱢ ᱪᱮᱬᱮ ᱚᱠᱟ ᱨᱮᱫᱚ ᱯᱟᱣᱨᱟ ᱪᱮᱬᱮ ᱩᱱᱠᱩ ᱠᱚ ᱦᱤᱡᱩᱜᱼᱟ ᱟᱨ ᱩᱱᱠᱩ ᱡᱚᱢ ᱞᱟᱹᱜᱤᱫ ᱛᱮ ᱚᱸᱰᱮ ᱪᱟᱣᱞᱮᱧ ᱮᱨ ᱠᱚᱣᱟ ᱡᱚᱠᱷᱚᱱ ᱩᱱᱠᱩ ᱟᱠᱚᱼᱟᱠᱚ ᱠᱚ ᱜᱟᱞᱢᱟᱨᱟᱣ ᱡᱚᱝᱼᱟ ᱚᱱᱟ ᱟᱸᱡᱚᱢ ᱛᱮ ᱟᱹᱰᱤ ᱨᱟᱹᱥᱠᱟᱹ ᱜᱮ ᱟᱹᱭᱠᱟᱹᱜᱼᱟ ᱢᱚᱱᱮ ᱦᱩᱭᱩᱜ ᱠᱟᱱᱟ ᱡᱮ ᱤᱧᱦᱚᱸ ᱩᱱᱠᱩ ᱥᱟᱶᱤᱧ ᱜᱟᱞᱢᱟᱨᱟᱜᱼᱟ ᱟᱨ ᱩᱱᱠᱩ ᱚᱱᱟ ᱫᱟᱨᱮ ᱨᱮᱠᱚ ᱛᱟᱦᱮᱱ ᱞᱟᱹᱜᱤᱫ ᱛᱮ ᱛᱩᱠᱟᱹ ᱞᱤᱧ ᱵᱮᱱᱟᱣ ᱠᱚᱣᱟ ᱥᱮ ᱴᱩᱠᱩᱡ ᱨᱟᱹᱯᱩᱫ ᱤᱧ ᱫᱚᱦᱚᱣ ᱠᱚᱣᱟ ᱡᱟᱛᱮ ᱚᱱᱟ ᱨᱮᱠᱚ ᱛᱩᱠᱟᱹᱭ ᱢᱟ ᱟᱨ ᱩᱱᱠᱩ ᱚᱸᱰᱮ ᱫᱤᱱᱟᱹᱢ ᱜᱮᱠᱚ ᱦᱤᱡᱩᱜᱼᱟ ᱚᱱᱟ ᱠᱷᱟᱹᱛᱤᱨ ᱤᱧ ᱩᱱᱠᱩ ᱡᱚᱢ ᱞᱟᱹᱜᱤᱫ ᱛᱮ ᱚᱸᱰᱮ ᱪᱟᱣᱞᱮᱧ ᱫᱚᱦᱚᱣ ᱠᱚᱣᱟ ᱟᱨ ᱧᱩ ᱞᱟᱹᱜᱤᱫ ᱛᱮ ᱫᱟᱜ ᱤᱧ ᱫᱚᱦᱚ ᱟᱠᱚᱣᱟ